ᱢᱟᱛᱠᱚᱢ ᱞᱟᱴᱷᱮ ᱠᱚᱵᱚᱱ ᱡᱚᱢᱟ ᱢᱟᱛᱠᱚᱢ ᱛᱤᱠᱤ ᱠᱚ ᱜᱩᱲ ᱯᱤᱴᱷᱟᱹ ᱠᱚ ᱟᱨᱦᱚᱸ ᱡᱚᱵᱮ ᱞᱟᱹᱰᱩ ᱠᱚ ᱟᱨᱦᱚᱸ ᱡᱷᱤᱞᱯᱤ ᱠᱚ ᱦᱮᱲᱮᱢᱟᱜ ᱫᱚ ᱚᱱᱟ ᱠᱚᱵᱚᱱ ᱡᱚᱢᱟ